ᱟᱵᱚ ᱵᱷᱟᱨᱚᱛ ᱫᱤᱥᱚᱢ ᱨᱮ ᱪᱟᱥ ᱠᱟᱛᱮ ᱮᱴᱟᱜ ᱮᱴᱟᱜ ᱫᱤᱥᱚᱢ ᱨᱮ ᱤᱫᱤ ᱠᱟᱛᱮ ᱰᱷᱮᱨ ᱫᱟᱢ ᱛᱮ ᱟᱠᱷᱨᱤᱧ ᱠᱟᱛᱮ ᱟᱵᱚᱣᱟᱜ ᱠᱟᱹᱣᱰᱤ ᱟᱹᱨᱤ ᱵᱟᱹᱲᱛᱤ ᱟᱠᱟᱱᱟ ᱟᱨ ᱩᱛᱱᱟᱹᱣ ᱟᱠᱟᱱᱟ ᱟᱨ ᱢᱩᱲᱩᱫᱽ ᱵᱤᱨᱤᱫᱽ ᱠᱚᱫᱚ ᱦᱩᱭᱩᱜ ᱠᱟᱱᱟ ᱯᱟᱴᱥᱤᱞᱯᱚ ᱦᱳᱲᱳ ᱜᱩᱦᱩᱢ ᱡᱚᱱᱰᱨᱟ ᱛᱩᱲᱤ ᱛᱤᱞᱢᱤᱧ ᱮᱢᱟᱱ ᱛᱮᱭᱟᱜ ᱱᱚᱣᱟ ᱠᱚ ᱨᱟᱱᱟᱠᱟᱵᱮ ᱪᱟᱞᱟᱣ ᱞᱮᱱᱟ ᱟᱨ ᱚᱲᱟᱜ ᱠᱷᱚᱱ ᱜᱮ ᱠᱟᱹᱣᱰᱤ ᱨᱮᱭᱟᱜ ᱞᱮᱱ ᱫᱮᱱ ᱨᱮ ᱜᱚᱲᱚ ᱫᱚ ᱱᱩᱭ ᱤᱱᱴᱟᱨᱱᱮᱴ ᱵᱮᱝᱠᱤᱝ ᱥᱮ ᱰᱤᱡᱤᱴᱟᱞ ᱜᱮ ᱜᱚᱲᱚᱭ ᱮᱢᱚᱜ ᱠᱟᱱᱟ

ᱠᱷᱟᱹᱞᱤ ᱯᱷᱳᱱ ᱱᱟᱢᱵᱟᱨ ᱥᱮ ᱮᱠᱟᱣᱩᱱᱴ ᱱᱟᱢᱵᱟᱨ ᱴᱤᱯᱟᱹᱣ ᱞᱮᱠᱷᱟᱱ ᱜᱮ ᱢᱤᱫ ᱥᱟᱶ ᱛᱮ ᱟᱹᱰᱤ ᱟᱭᱢᱟ ᱯᱚᱭᱥᱟ ᱵᱷᱮᱡᱟ ᱜᱟᱱᱚᱜ ᱠᱟᱱᱟ

ᱚᱠᱛᱚ ᱦᱚᱸ ᱟᱹᱰᱤ ᱟᱭᱢᱟ ᱜᱟᱱ ᱵᱟᱱᱪᱟ ᱠᱟᱱᱟ ᱞᱟᱹᱭ ᱜᱟᱱᱚᱜᱼᱟ ᱢᱤᱫ ᱴᱷᱮᱱ ᱫᱩᱲᱩᱵ ᱠᱟᱛᱮ ᱜᱮ ᱪᱮᱱᱱᱟᱭ ᱡᱷᱟᱲᱠᱷᱚᱸᱰ ᱳᱰᱤᱥᱟ ᱟᱢ ᱴᱟᱠᱟᱢ ᱥᱮ ᱠᱟᱹᱣᱰᱤ ᱮᱢ ᱠᱩᱞ ᱫᱟᱲᱮᱭᱟᱜᱼᱟ ᱱᱚᱣᱟ ᱜᱮ ᱤᱱᱴᱟᱨᱱᱮᱴ ᱥᱮ ᱰᱤᱡᱤᱴᱟᱞ ᱯᱮᱢᱮᱱᱴ ᱨᱮᱫᱚ ᱟᱹᱰᱤ ᱜᱚᱲᱚᱭ ᱮᱢᱟ ᱵᱚᱱ ᱠᱟᱱᱟ